ᱡᱟᱦᱟᱸ ᱫᱟᱨᱮ ᱠᱚ ᱵᱤᱱ ᱫᱟᱜ ᱛᱮ ᱵᱟᱝ ᱛᱟᱦᱮᱸ ᱫᱟᱲᱮ ᱠᱮᱭᱟ ᱚᱱᱠᱟᱱ ᱫᱟᱨᱮ ᱠᱚᱜᱮ ᱟᱱᱟᱴ ᱠᱟᱱᱟ ᱵᱟᱧᱪᱟᱣ ᱫᱚ ᱢᱮᱛᱟᱜ ᱢᱮ ᱩᱞ ᱫᱟᱨᱮ ᱠᱷᱟᱱᱴᱷᱟᱲ ᱫᱟᱨᱮ ᱢᱩᱱᱜᱟᱹ ᱫᱟᱨᱮ ᱢᱟᱹᱨᱤᱪ ᱫᱟᱨᱮ ᱟᱨᱦᱚᱸ ᱟᱭᱢᱟ ᱚᱱᱠᱟᱱᱟᱜ ᱠᱚ ᱢᱮᱱᱟᱜᱼᱟ ᱡᱟᱦᱟᱸ ᱡᱚᱢ ᱛᱮᱭᱟᱜ ᱫᱟᱨᱮ ᱠᱚ ᱱᱚᱣᱟ ᱫᱟᱨᱮ ᱠᱚ ᱵᱟᱧᱪᱟᱣ ᱫᱚ ᱟᱹᱰᱤ ᱟᱱᱟᱴ ᱜᱮᱭᱟ ᱪᱮᱫᱟᱜ ᱥᱮ ᱥᱤᱛᱩᱝ ᱮ ᱧᱟᱢ ᱞᱮᱠᱷᱟᱱ ᱜᱮ ᱱᱚᱣᱟ ᱠᱚᱫᱚ ᱵᱟᱹᱭ ᱵᱟᱹᱭ ᱛᱮ ᱥᱟᱠᱟᱢ ᱯᱟᱹᱰᱩᱜᱼᱟ ᱥᱟᱠᱟᱢ ᱯᱟᱸᱰᱩ ᱞᱮᱱᱠᱷᱟᱱ ᱟᱫᱚ ᱵᱟᱹᱭ ᱵᱟᱹᱭ ᱛᱮ ᱰᱟᱹᱨ ᱠᱚ ᱜᱚᱥᱚᱜᱼᱟ ᱰᱟᱹᱨ ᱜᱚᱥᱚ ᱞᱮᱱᱠᱷᱟᱱ ᱚᱱᱟ ᱜᱚᱥᱚ ᱞᱚᱞᱚᱜᱮ ᱚᱛ ᱵᱷᱤᱛᱨᱤ ᱵᱚᱞᱚᱱᱟ ᱨᱮᱦᱮᱫ ᱠᱚᱨᱮ ᱚᱱᱟ ᱞᱚᱞᱚ ᱥᱮᱴᱮᱨ ᱞᱮᱱᱠᱷᱟᱱ ᱚᱱᱟ ᱫᱟᱨᱮ ᱠᱚᱫᱚ ᱜᱩᱡᱩᱜᱼᱟ ᱚᱱᱟ ᱞᱟᱹᱜᱤᱫ ᱱᱚᱣᱟ ᱫᱟᱨᱮ ᱠᱚᱫᱚ ᱫᱟᱜ ᱫᱩᱞᱟᱭ ᱞᱟᱹᱠᱛᱤᱜ ᱠᱟᱱᱟ ᱫᱟᱜ ᱵᱟᱢ ᱫᱩᱞ ᱞᱮᱠᱷᱟᱱ ᱚᱦᱚᱢ ᱵᱟᱧᱪᱟᱣ ᱠᱮᱭᱟ ᱟᱫᱚ ᱚᱱᱟᱛᱮ ᱠᱷᱟᱹᱞᱤ ᱫᱟᱜ ᱠᱷᱟᱹᱞᱤ ᱥᱩᱢᱩᱱ ᱫᱚ ᱵᱟᱝᱟ ᱚᱱᱟ ᱥᱟᱶ ᱥᱟᱶᱛᱮ ᱚᱱᱟ ᱫᱟᱨᱮ ᱠᱚᱨᱮ ᱫᱚ ᱡᱷᱟᱱᱴᱤ ᱠᱚᱦᱚᱸ ᱮᱴᱮᱫ ᱞᱟᱹᱠᱛᱤᱜ ᱠᱟᱱᱟ ᱚᱠᱟ ᱞᱮᱠᱟᱱ ᱡᱷᱟᱱᱴᱤ ᱛᱮᱢ ᱮᱴᱮᱫᱟ ᱚᱱᱟᱦᱚᱸ ᱟᱢ ᱟᱹᱭᱠᱟᱹᱣ ᱢᱮ ᱚᱱᱠᱟ ᱞᱮᱠᱟᱱ ᱴᱷᱟᱶ ᱨᱮ ᱢᱮᱱᱟᱜᱼᱟ ᱡᱟᱹᱱᱩᱢ ᱡᱷᱟᱹᱱᱴᱤ ᱛᱮᱢ ᱮᱴᱮᱫᱟ ᱥᱮ ᱥᱨᱤᱦᱤ ᱡᱷᱟᱱᱴᱤ ᱛᱮᱢ ᱮᱴᱮᱫᱟ ᱥᱨᱤᱦᱤ ᱡᱷᱟᱱᱴᱤ ᱛᱮᱢ ᱮᱴᱮᱫ ᱞᱮᱠᱷᱟᱱ ᱟᱭᱢᱟ ᱰᱟᱹᱝᱨᱤ ᱠᱚᱫᱚ ᱠᱚ ᱟᱠᱚᱴᱚᱜᱼᱟ ᱰᱟᱹᱝᱨᱤ ᱠᱟᱰᱟ ᱠᱚᱫᱚ ᱢᱮᱱᱠᱷᱟᱱ ᱢᱮᱨᱚᱢ ᱥᱩᱠᱨᱤ ᱫᱚ ᱚᱦᱚᱢ ᱟᱴᱚᱠ ᱠᱮᱠᱚᱣᱟ ᱢᱮᱨᱚᱢ ᱥᱩᱠᱨᱤ ᱛᱮ ᱡᱩᱫᱤᱢ ᱟᱠᱚᱴ ᱥᱟᱱᱟᱢ ᱠᱟᱱᱟ ᱛᱟᱦᱚᱞᱮ ᱫᱚ ᱡᱟᱹᱱᱩᱢ ᱡᱷᱟᱹᱱᱴᱤ ᱛᱮ ᱮᱴᱮᱫ ᱦᱩᱭ ᱟᱢᱟ ᱚᱱᱟ ᱥᱟᱶᱛᱮ ᱚᱱᱟ ᱫᱟᱜ ᱪᱮᱫ ᱞᱮᱠᱟᱢ ᱫᱩᱞᱟ ᱯᱷᱟᱨᱟᱠ ᱠᱷᱚᱱᱟᱜ ᱮᱢ ᱫᱩᱞᱟ ᱫᱟᱨᱮ ᱯᱷᱮᱰᱨᱮᱢ ᱫᱩᱞᱟ ᱱᱚᱣᱟ ᱫᱚ ᱟᱢᱟᱜ ᱪᱮᱛᱟᱱ ᱨᱮᱱᱟᱜ ᱠᱟᱛᱷᱟ ᱠᱟᱱᱟ ᱢᱮᱱᱠᱷᱟᱱ ᱫᱟᱨᱮ ᱯᱷᱮᱰ ᱨᱮ ᱡᱩᱫᱤᱢ ᱫᱩᱞᱟ ᱚᱱᱟ ᱫᱚ ᱩᱱᱟᱹᱜ ᱵᱟᱝ ᱡᱩᱛᱩᱜᱼᱟ ᱢᱮᱱᱛᱮ ᱤᱧᱤᱧ ᱟᱹᱭᱠᱟᱹᱣᱟ ᱚᱱᱟᱫᱚ ᱯᱷᱟᱨᱟᱠ ᱠᱷᱚᱱᱟᱜ ᱵᱟᱹᱜᱤ ᱠᱟᱛᱮ ᱚᱱᱟ ᱫᱟᱨᱮ ᱯᱷᱮᱰ ᱨᱮᱢ ᱥᱮᱴᱮᱨᱟᱜ ᱠᱷᱟᱱ ᱟᱹᱰᱤ ᱱᱟᱯᱟᱭᱚᱜᱼᱟ ᱱᱚᱜᱼᱚᱸᱭ ᱱᱚᱝᱠᱟᱱ ᱫᱟᱨᱮ ᱠᱚ ᱵᱟᱧᱪᱟᱣ ᱫᱚ ᱟᱹᱰᱤ ᱞᱟᱹᱠᱛᱤ ᱠᱟᱱᱟ ᱟᱨ ᱪᱮᱫᱟᱜ ᱥᱮ ᱱᱚᱣᱟ ᱫᱟᱨᱮ ᱠᱚ ᱯᱨᱚᱛᱮᱠ ᱜᱷᱟᱨᱚᱸᱡᱽ ᱨᱮ ᱞᱮᱠᱤᱱ ᱚᱱᱟ ᱫᱟᱨᱮ ᱠᱚᱫᱚ ᱞᱟᱹᱠᱛᱤ ᱠᱟᱱᱟ ᱚᱱᱟᱛᱮ ᱱᱚᱣᱟ ᱫᱟᱨᱮ ᱠᱚᱫᱚ ᱵᱟᱧᱪᱟᱣ ᱟᱹᱰᱤᱜᱮ ᱡᱟᱹᱨᱩᱲᱟ ᱟᱨ ᱟᱹᱰᱤ ᱥᱤᱛᱩᱝ ᱥᱮ ᱮᱢᱟᱱ ᱚᱛ ᱚᱢᱚᱱᱮᱢ ᱡᱚᱛᱚᱱ ᱪᱮᱫ ᱞᱮᱠᱟᱢ ᱡᱚᱛᱚᱱ ᱠᱚᱣᱟ ᱱᱩᱠᱩ ᱫᱟᱨᱮ ᱠᱚ ᱱᱚᱣᱟ ᱫᱟᱨᱮ ᱠᱷᱚᱱ ᱡᱚᱠᱷᱚᱱ ᱚᱛ ᱠᱷᱚᱱ ᱯᱚᱴᱠᱚᱡᱚᱜᱼᱟ ᱚᱢᱚᱱᱚᱜᱼᱟ ᱩᱱ ᱚᱠᱛᱚ ᱜᱮ ᱫᱷᱮᱭᱟᱱᱟᱜ ᱦᱩᱭᱩᱜᱼᱟ ᱚᱸᱰᱮ ᱡᱟᱦᱟᱸ ᱨᱮ ᱯᱚᱴᱠᱚᱡ ᱟᱠᱟᱱ ᱚᱱᱟ ᱥᱩᱨ ᱠᱚᱨᱮᱱᱟᱜ ᱟᱰᱮ ᱯᱟᱥᱮ ᱵᱟᱹᱲᱤᱡ ᱟᱠᱟᱱ ᱞᱮᱠᱟᱱᱟᱜ ᱜᱷᱟᱥ ᱠᱚᱫᱚ ᱮᱲᱮ ᱯᱷᱟᱨᱪᱟᱭ ᱦᱩᱭᱩᱜᱼᱟ ᱚᱱᱟ ᱠᱚ ᱠᱚᱰᱟᱲᱟᱜ ᱦᱩᱭᱩᱜᱼᱟ ᱱᱚᱰᱮ ᱟᱭᱢᱟ ᱞᱮᱠᱟᱱ ᱵᱚᱸᱜᱟᱼᱵᱳᱨᱳ ᱫᱟᱨᱮ ᱦᱚᱸ ᱢᱮᱱᱟᱜ ᱛᱟᱵᱚᱱᱟ ᱥᱮᱫᱟᱭ ᱦᱟᱯᱲᱟᱢ ᱠᱚᱠᱚ ᱞᱟᱹᱭᱟᱫ ᱞᱮᱠᱟᱛᱮ ᱱᱚᱰᱮ ᱠᱷᱚᱫᱮ ᱢᱟᱛᱠᱚᱢ ᱨᱮ ᱟᱛᱱᱟᱜ ᱞᱮᱵᱫᱟ ᱞᱟᱣᱟᱜ ᱯᱮᱴᱮᱨ ᱵᱟᱲᱮ ᱥᱟᱹᱨᱤ ᱥᱟᱨᱡᱚᱢ ᱫᱟᱨᱮ ᱠᱚᱫᱚ ᱟᱹᱰᱤ ᱛᱮᱫ ᱜᱮ ᱡᱚᱛᱚᱱ ᱞᱟᱹᱠᱛᱤᱜ ᱠᱟᱱᱟ ᱪᱮᱫᱟᱜ ᱥᱮ ᱟᱵᱚ ᱨᱤᱱ ᱦᱟᱯᱲᱟᱢ ᱠᱚᱠᱚ ᱞᱟᱹᱭᱟᱫ ᱞᱮᱠᱟᱛᱮ ᱵᱚᱸᱜᱟᱼᱵᱳᱨᱳ ᱫᱮᱵᱟ ᱥᱮᱵᱟ ᱥᱮ ᱟᱵᱚᱣᱟᱜ ᱟᱹᱱ ᱟᱹᱨᱤ ᱥᱟᱶᱛᱟ ᱞᱮᱠᱟᱛᱮ ᱱᱚᱣᱟ ᱫᱟᱨᱮ ᱵᱩᱴᱟᱹ ᱠᱚᱨᱮᱜᱮ ᱟᱹᱱ ᱟᱹᱨᱤ ᱫᱚ ᱯᱟᱥ ᱞᱮᱱᱟ ᱚᱱᱟᱛᱮ ᱱᱚᱣᱟ ᱫᱟᱨᱮ ᱠᱚᱫᱚ ᱵᱚᱸᱜᱟ ᱞᱮᱠᱟᱜᱮ ᱡᱚᱛᱚᱱ ᱞᱟᱹᱠᱛᱤᱜ ᱠᱟᱱᱟ